ᱟᱞᱮ ᱱᱚᱸᱰᱮ ᱢᱟᱞᱫᱟ ᱡᱮᱞᱟ ᱨᱮ ᱠᱮᱦᱚ ᱫᱚ ᱚᱠᱚᱭ ᱠᱚᱣᱟᱜ ᱦᱟᱥᱟ ᱢᱮᱱᱟᱜ ᱛᱟᱠᱚᱣᱟ ᱫᱷᱩᱲᱤ ᱢᱮᱱᱟᱜ ᱛᱟᱠᱚᱣᱟ ᱩᱱᱠᱩ ᱠᱚᱫᱚ ᱠᱟᱹᱢᱤ ᱠᱟᱛᱮᱫ ᱪᱟᱥ ᱟᱵᱟᱫ ᱠᱟᱛᱮᱫ ᱚᱠᱚᱭᱟᱜ ᱵᱟᱹᱱᱩᱜ ᱛᱟᱠᱚᱣᱟ ᱱᱩᱠᱩ ᱫᱚ ᱦᱚᱲ ᱴᱷᱮᱱ ᱠᱟᱹᱢᱤ ᱥᱮᱱ ᱠᱟᱛᱮᱫ ᱠᱚ ᱪᱟᱥ ᱟᱵᱟᱫᱟ ᱩᱱᱠᱩᱣᱟᱜ ᱠᱚ ᱪᱟᱥ ᱟᱵᱟᱫ ᱠᱟᱛᱮᱫ ᱱᱚᱝᱠᱟ ᱠᱟᱹᱢᱤ ᱠᱟᱛᱮᱫ ᱜᱮ ᱵᱚᱞᱮ ᱠᱚ ᱡᱚᱢ ᱮᱫᱟ ᱱᱤᱝᱠᱟᱹ ᱱᱤᱡᱮᱨᱥᱥᱚ ᱢᱟ ᱵᱟᱹᱱᱩᱜ ᱛᱟᱠᱚᱣᱟ ᱟᱨ ᱠᱮᱣ ᱫᱚ ᱵᱟᱨᱦᱮ ᱠᱟᱹᱢᱤ ᱥᱮᱱ ᱠᱟᱛᱮᱫ ᱠᱚ ᱡᱚᱢ ᱮᱫᱟ ᱪᱤᱠᱟᱹᱭᱟᱢ ᱚᱵᱷᱟᱵ ᱡᱟᱞᱟ ᱛᱮᱠᱚ ᱠᱟᱹᱢᱤᱭᱮᱫᱟ ᱚᱱᱮ ᱚᱱᱠᱟ ᱟᱨ ᱠᱮᱣ ᱠᱤᱸᱥᱟᱹᱬ ᱠᱚᱣᱟᱜ ᱫᱚ ᱦᱳᱭᱛᱳ ᱠᱤᱸᱥᱟᱹᱬᱮ ᱨᱚᱦᱚᱭ ᱟᱠᱟᱫᱼᱟ ᱠᱟᱹᱢᱤ ᱦᱚᱲ ᱠᱟᱹᱢᱤ ᱠᱟᱛᱮᱫ ᱨᱮᱸᱜᱮᱡ ᱚᱨᱮᱡ ᱦᱚᱲ ᱫᱚ ᱠᱟᱹᱢᱤ ᱠᱟᱛᱮᱫ ᱠᱤᱸᱥᱟᱹᱬ ᱦᱚᱲ ᱢᱟ ᱪᱟᱥ ᱟᱵᱟᱫ ᱠᱟᱛᱮᱫ ᱚᱱᱠᱟ ᱠᱟᱛᱮᱫ ᱜᱮᱠᱚ ᱠᱟᱹᱢᱤᱭᱮᱫᱟ ᱚᱱᱠᱟ ᱠᱟᱛᱮᱫ ᱜᱮᱠᱚ ᱡᱚᱢᱮᱫ ᱛᱟᱞᱮᱭᱟ ᱟᱞᱮ ᱢᱟᱞᱫᱟ ᱡᱮᱞᱟ ᱨᱮᱱ ᱫᱚ ᱥᱮᱨᱚᱠᱚᱢ ᱥᱤᱠᱠᱷᱤᱛᱚ ᱦᱚᱲ ᱫᱚ ᱠᱮᱦᱚ ᱢᱮᱱᱟᱜ ᱠᱚᱜᱮᱭᱟ ᱩᱱᱠᱩ ᱫᱚᱠᱚ ᱪᱟᱠᱨᱤᱭᱮᱫ ᱠᱟᱱ ᱜᱮᱭᱟ ᱨᱮᱸᱜᱮᱡ ᱚᱨᱮᱡ ᱦᱚᱲ ᱫᱚ ᱚᱱᱮ ᱚᱱᱠᱟ ᱠᱟᱛᱮᱫ ᱡᱚᱛᱚ ᱦᱚᱲᱟᱜ ᱫᱚ ᱥᱚᱢᱯᱚᱛᱛᱤ ᱫᱚ ᱥᱚᱢᱟᱱ ᱵᱟᱹᱱᱩᱜ ᱛᱟᱠᱚᱣᱟ ᱟᱨ ᱚᱱᱮ ᱚᱱᱠᱟ ᱠᱟᱛᱮᱫ ᱜᱮ ᱠᱟᱹᱢᱤ ᱠᱟᱛᱮᱫ ᱠᱚ ᱡᱚᱢ ᱮᱫᱟ